ᱧᱩᱛᱩᱢᱛᱮ ᱩᱨᱩᱢ ᱡᱟᱭᱜᱟ ᱫᱚ ᱢᱮᱱᱟᱜᱼᱟ ᱟᱹᱰᱤ ᱞᱮᱠᱟ ᱢᱮᱱᱟᱜᱼᱟ ᱵᱟᱡᱟᱨ ᱢᱮᱱᱟᱜᱼᱟ ᱱᱚᱣᱟ ᱫᱷᱟᱹᱨᱛᱤ ᱨᱮ ᱟᱨ ᱚᱱᱟ ᱥᱟᱶᱛᱮ ᱟᱵᱚ ᱨᱮᱦᱚᱸ ᱚᱱᱠᱟᱱ ᱧᱩᱛᱩᱢ ᱡᱟᱭᱜᱟ ᱢᱮᱱᱟᱜᱼᱟ ᱟᱹᱰᱤ ᱧᱩᱛᱩᱢ ᱦᱚᱸ ᱵᱟᱵᱚ ᱵᱟᱰᱟᱭ ᱧᱩᱛᱩᱢ ᱟᱹᱰᱤ ᱧᱩᱛᱩᱢ ᱟᱠᱟᱱᱟ ᱚᱱᱠᱟ ᱦᱚᱸ ᱵᱟᱰᱟᱭ ᱡᱟᱦᱟᱸ ᱞᱮᱠᱟ ᱵᱚ ᱢᱮᱱᱟᱜᱼᱟ ᱫᱤᱞᱞᱤ ᱵᱷᱩᱵᱽᱱᱮᱥᱥᱚᱨ ᱯᱩᱨᱤ ᱠᱚᱴᱚᱠ ᱵᱳᱢᱵᱮ ᱦᱟᱵᱽᱲᱟ ᱚᱱᱠᱟ ᱢᱮᱱᱟᱜᱼᱟ ᱟᱨ ᱚᱱᱟ ᱥᱟᱶᱛᱮ ᱟᱵᱚ ᱱᱚᱣᱟ ᱠᱚᱨᱮ ᱦᱚᱸ ᱢᱮᱱᱟᱜᱼᱟ ᱟᱵᱚ ᱱᱚᱣᱟ ᱡᱟᱦᱟᱸ ᱵᱚ ᱢᱮᱛᱟᱜ ᱠᱟᱱᱟ ᱞᱩᱜᱩᱼᱵᱩᱨᱩ ᱞᱩᱜᱩᱼᱵᱩᱨᱩ ᱦᱚᱸ ᱟᱹᱰᱤ ᱜᱮᱭᱟ ᱚᱱᱟ ᱯᱚᱨᱮ ᱦᱩᱭᱩᱜ ᱠᱟᱱᱟ ᱡᱟᱦᱟᱸ ᱡᱮᱛᱮ ᱦᱚᱲᱠᱚ ᱵᱟᱲᱟᱭᱟ ᱚᱱᱟ ᱯᱚᱨ ᱦᱩᱭᱩᱜ ᱠᱟᱱᱟ ᱯᱚᱨᱮᱥᱱᱟᱛᱷ ᱡᱟᱦᱟᱸ ᱵᱚᱱ ᱢᱮᱛᱟᱜ ᱠᱟᱱᱟ ᱢᱟᱨᱟᱝ ᱵᱩᱨᱩ ᱚᱱᱟᱦᱚᱸ ᱦᱚᱲᱠᱚ ᱵᱟᱲᱟᱭᱟ ᱡᱮᱛᱮ ᱦᱚᱲᱜᱮ ᱟᱨ ᱟᱸᱡᱚᱢ ᱦᱚᱸᱠᱚ ᱟᱸᱡᱚᱢ ᱟᱠᱟᱫ ᱜᱮᱭᱟ ᱟᱨᱻ ᱚᱱᱠᱟ ᱫᱚ ᱱᱚᱣᱟ ᱦᱩᱭᱩᱜ ᱠᱟᱱᱟ ᱜᱷᱚᱴᱜᱟᱸ ᱜᱷᱚᱴᱜᱟᱸ ᱦᱚᱸᱠᱚ ᱫᱤᱥᱚᱢ ᱦᱚᱲ ᱟᱵᱚ ᱫᱤᱥᱚᱢ ᱨᱮᱱ ᱡᱮᱛᱮ ᱠᱚ ᱵᱟᱲᱟᱭᱟ ᱚᱱᱟ ᱯᱚᱨᱮ ᱵᱳᱨᱟᱦᱤᱯᱟᱱᱤ ᱱᱚᱣᱟ ᱦᱚᱸᱠᱚ ᱵᱟᱰᱟᱭᱟ ᱚᱱᱟ ᱫᱚ ᱢᱤᱫᱴᱤᱡ ᱱᱩᱠᱩ ᱤᱭᱟᱹ ᱠᱚᱦᱚᱸ ᱦᱤᱡᱩᱜ ᱠᱟᱱᱟ ᱡᱟᱦᱟᱸ ᱫᱤᱥᱚᱢ ᱫᱟᱬᱟᱱ ᱠᱚᱦᱚᱸ ᱩᱱᱠᱩ ᱦᱚᱸᱠᱚ ᱧᱮᱧᱮᱞ ᱠᱚ ᱦᱤᱡᱩᱜ ᱠᱟᱱᱟ ᱧᱮᱞᱮᱭᱟᱜ ᱟᱠᱚ ᱟᱨᱻ ᱚᱱᱟ ᱯᱚᱨᱮ ᱦᱩᱭᱩᱜ ᱠᱟᱱᱟ ᱡᱚᱨᱚᱱᱫᱟ ᱠᱚ ᱡᱚᱨᱚᱱᱫᱟ ᱱᱚᱣᱟ ᱥᱤᱢᱞᱤ ᱯᱟᱦᱟᱲ ᱨᱮᱭᱟᱜ ᱥᱤᱢᱞᱤ ᱯᱟᱦᱟᱲ ᱢᱤᱫᱴᱤᱡ ᱧᱩᱛᱩᱢᱟᱱ ᱵᱩᱨᱩ ᱠᱟᱱᱟ ᱡᱟᱭᱜᱟ ᱠᱟᱱᱟ ᱚᱱᱠᱟᱱᱟᱜ ᱡᱟᱭᱜᱟ ᱠᱚᱦᱚᱸ ᱦᱚᱲ ᱦᱚᱸᱠᱚ ᱦᱤᱡᱩᱜ ᱠᱟᱱᱟ ᱧᱮᱞ ᱦᱚᱸᱠᱚ ᱧᱮᱞᱮᱫᱼᱟ ᱟᱨ ᱟᱹᱰᱤ ᱧᱩᱛᱩᱢ ᱡᱮᱛᱮ ᱦᱚᱲᱠᱚ ᱵᱟᱰᱟᱭᱟ ᱯᱨᱟᱭ ᱦᱚᱲ ᱠᱚ ᱵᱟᱰᱟᱭᱟ ᱚᱱᱠᱟ ᱟᱨ ᱵᱟᱡᱟᱨ ᱦᱚᱸ ᱚᱱᱮᱧ ᱧᱩᱛᱩᱢ ᱠᱮᱫ ᱟᱨ ᱟᱨ ᱱᱚᱣᱟ ᱟᱵᱚ ᱱᱚᱣᱟ ᱠᱚᱨᱮᱱᱟᱜ ᱡᱟᱦᱟᱸ ᱵᱚᱸᱜᱟ ᱵᱩᱨᱩ ᱴᱷᱟᱶ ᱚᱱᱟ ᱠᱚᱦᱚᱧ ᱧᱩᱛᱩᱢ ᱠᱮᱫᱼᱟ ᱱᱚᱝᱠᱟ ᱧᱩᱛᱩᱢᱟᱱ ᱡᱟᱭᱜᱟ ᱠᱚᱫᱚ ᱱᱤᱭᱟᱹ ᱠᱚᱜᱮ ᱟᱨ ᱚᱱᱠᱟᱢᱟ ᱟᱨᱦᱚᱸ ᱢᱮᱱᱟᱜ ᱜᱮᱭᱟ ᱟᱹᱰᱤ ᱜᱟᱱ ᱜᱮ ᱚᱱᱠᱟ ᱧᱩᱛᱩᱢᱟᱱ ᱡᱟᱭᱜᱟ ᱢᱮᱱᱟᱜ ᱜᱮᱭᱟ ᱛᱚᱵᱮ ᱡᱮᱛᱮ ᱫᱚ ᱵᱟᱹᱧ ᱞᱟᱹᱭᱮᱫᱼᱟ ᱢᱟ ᱱᱤᱭᱟᱹ ᱠᱚᱜᱮ